ᱟᱞᱮ ᱟᱴ ᱠᱩᱥᱤ ᱟᱴ ᱠᱩᱥᱤ ᱰᱩᱢᱟᱹᱨᱤᱭᱟᱹ ᱟᱹᱛᱩ ᱯᱟᱥᱴᱟ ᱥᱮᱫ ᱟᱞᱮ ᱟᱹᱛᱩ ᱚᱱᱟ ᱥᱩᱨ ᱥᱩᱯᱩᱨ ᱯᱟᱲᱟ ᱟᱫᱚ ᱟᱞᱮᱫᱚ ᱟᱴ ᱠᱩᱥᱤᱞᱮ ᱯᱟᱲᱟᱜᱼᱟ ᱟᱨ ᱚᱱᱟ ᱟᱴ ᱠᱩᱥᱤ ᱨᱮᱫᱚ ᱵᱟᱹᱲᱛᱤ ᱠᱷᱚᱱ ᱵᱟᱹᱲᱛᱤ ᱟᱵᱚ ᱟᱹᱫᱤᱢ ᱢᱚᱛᱞᱚᱵ ᱟᱵᱚ ᱥᱟᱱᱛᱟᱲ ᱠᱚ ᱡᱟᱦᱟᱸ ᱵᱚᱱ ᱠᱷᱮᱞᱟ ᱚᱱᱟ ᱫᱚ ᱦᱩᱭᱩᱜ ᱠᱟᱱᱟ ᱠᱟᱹᱛᱤ ᱠᱷᱮᱞ ᱠᱟᱹᱛᱤ ᱠᱷᱮᱞ ᱢᱮᱱᱫᱚ ᱟᱹᱰᱤ ᱡᱟᱭᱜᱟ ᱨᱮᱫᱚ ᱵᱟᱝ ᱠᱚ ᱠᱷᱮᱞᱟ ᱢᱮᱱᱠᱷᱟᱱ ᱥᱮᱫᱟᱭ ᱦᱟᱯᱲᱟᱢ ᱠᱚ ᱵᱚᱸᱜᱟᱼᱵᱩᱨᱩ ᱠᱚ ᱛᱩᱞᱩᱡ ᱠᱟᱹᱛᱤ ᱠᱷᱮᱞ ᱫᱚ ᱦᱩᱭᱩᱜᱼᱟ ᱟᱨ ᱠᱟᱹᱛᱤ ᱠᱷᱮᱞ ᱨᱮᱫᱚ ᱢᱤᱫ ᱜᱮᱞ ᱢᱤᱫᱴᱟᱝ ᱦᱚᱲ ᱢᱤᱫᱴᱟᱝ ᱴᱤᱢ ᱨᱮᱠᱚ ᱛᱟᱦᱮᱱᱟ ᱟᱨ ᱱᱚᱣᱟ ᱠᱷᱮᱞ ᱨᱮᱫᱚ ᱟᱵᱚᱨᱮᱱ ᱥᱟᱱᱟᱢ ᱜᱚᱴᱟ ᱯᱟᱲᱟ ᱨᱮᱱ ᱦᱚᱲ ᱠᱚ ᱛᱩᱞᱩᱡ ᱠᱚ ᱠᱷᱮᱞᱟ ᱱᱚᱣᱟ ᱫᱚ ᱟᱹᱰᱤᱜᱟᱱ ᱟᱹᱛᱩ ᱨᱮᱱ ᱢᱮᱥᱟ ᱠᱟᱛᱮᱫ ᱢᱤᱫᱴᱟᱱ ᱴᱤᱢ ᱠᱚ ᱵᱮᱱᱟᱣᱟ ᱟᱨ ᱚᱱᱟ ᱴᱤᱢ ᱨᱮᱫᱚ ᱢᱤᱫ ᱜᱮᱞ ᱢᱤᱫ ᱦᱚᱲ ᱠᱚ ᱛᱟᱦᱮᱱᱟ ᱟᱨ ᱱᱚᱣᱟ ᱠᱷᱮᱞ ᱫᱚ ᱵᱟᱜᱟᱱ ᱡᱚᱛ ᱟᱨ ᱮᱢᱟᱱ ᱮᱢᱟᱱ ᱵᱟᱨᱭᱟ ᱯᱮᱭᱟ ᱥᱴᱮᱡᱽ ᱢᱮᱱᱟᱜᱼᱟ